ᱦᱮᱸ ᱤᱧ ᱨᱮᱱ ᱩᱯᱩᱨᱩᱢ ᱢᱮᱱᱟᱜ ᱠᱚᱣᱟ ᱯᱟᱱᱢᱩᱱᱤ ᱢᱩᱨᱢᱩ ᱥᱩᱢᱤᱛᱨᱟ ᱢᱩᱨᱢᱩ ᱱᱩᱠᱤᱱ ᱢᱚᱦᱟᱵᱤᱨᱫᱟᱹᱜᱟᱲ ᱨᱮ ᱯᱷᱤᱞᱚᱡᱚᱯᱷᱤ ᱟᱨ ᱦᱤᱥᱴᱨᱤ ᱵᱤᱵᱷᱟᱜᱽ ᱛᱮᱠᱤᱱ ᱯᱟᱲᱦᱟᱜ ᱠᱟᱱᱟ ᱩᱱᱠᱤᱱ ᱤᱧ ᱟᱭᱢᱟ ᱞᱮᱠᱟᱱ ᱜᱚᱲᱚ ᱠᱤᱱ ᱮᱢ ᱠᱟᱣᱫᱤᱧᱟ ᱥᱮᱪᱮᱫ ᱥᱮᱫ ᱛᱮ ᱥᱮ ᱡᱟᱦᱟᱸ ᱱᱟᱜ ᱵᱟᱝ ᱵᱟᱲᱟᱭ ᱡᱤᱱᱤᱥ ᱠᱚ ᱤᱧ ᱠᱤᱱ ᱜᱚᱲᱚ ᱟᱠᱟᱫᱤᱧᱟᱹ ᱤᱧᱟᱹᱜ ᱥᱮᱪᱮᱫ ᱥᱟᱶ ᱛᱮ ᱥᱟᱱᱟᱢ ᱞᱮᱠᱟᱱ ᱡᱤᱭᱚᱱ ᱨᱮ ᱤᱧ ᱮᱴᱠᱮᱴᱚᱬᱮ ᱨᱮ ᱥᱟᱨᱟ ᱜᱷᱟᱹᱲᱤᱡ ᱤᱧ ᱠᱤᱱ ᱜᱚᱲᱚ ᱟᱠᱟᱫᱤᱧᱟᱹ